ᱤᱧᱟᱹᱜ ᱯᱟᱲᱦᱟᱣ ᱢᱩᱪᱟᱹᱫ ᱯᱩᱛᱷᱤ ᱫᱚ ᱦᱩᱭᱩᱜ ᱠᱟᱱᱟ ᱚᱝᱠᱚ ᱯᱩᱛᱷᱤ ᱡᱟᱦᱟᱸ ᱤᱧ ᱥᱟᱹᱨᱤᱜᱮ ᱮᱥᱮᱨ ᱤᱧ ᱵᱩᱡᱷᱟᱹᱣ ᱞᱮᱫᱟ ᱚᱱᱟ ᱚᱝᱠᱚ ᱯᱟᱲᱦᱟᱣ ᱯᱩᱛᱷᱤ ᱯᱟᱲᱦᱟᱣ ᱠᱟᱛᱮ ᱤᱧ ᱚᱱᱟ ᱮᱥᱮᱨ ᱨᱮᱭᱟᱜ ᱥᱚᱢᱟᱫᱷᱟᱱ ᱫᱟᱲᱮ ᱠᱟᱫᱟᱧ ᱡᱮᱢᱚᱱ ᱦᱤᱥᱟᱹᱵ ᱵᱟᱹᱧ ᱫᱟᱲᱮᱭᱟᱜ ᱠᱟᱱ ᱛᱟᱦᱮᱱᱟ ᱦᱤᱥᱟᱹᱵ ᱵᱟᱹᱧ ᱫᱟᱲᱮᱭᱟᱜ ᱠᱟᱱ ᱛᱟᱦᱮᱸᱜ ᱡᱟᱦᱟᱱᱟᱜ ᱚᱱᱟ ᱚᱝᱠᱚ ᱯᱩᱛᱷᱤ ᱯᱟᱲᱦᱟᱣ ᱠᱟᱛᱮ ᱜᱮ ᱦᱤᱥᱟᱹᱵ ᱫᱚ ᱱᱮᱛᱟᱨ ᱤᱧ ᱥᱚᱢᱟᱫᱷᱟᱱ ᱫᱟᱲᱮᱭᱟᱜ ᱠᱟᱱᱟ